ᱯᱷᱳᱱ ᱫᱚ ᱢᱮᱱᱟᱜ ᱛᱤᱧ ᱜᱮᱭᱟ ᱦᱮᱰ ᱯᱷᱳᱱ ᱵᱟᱹᱱᱩᱜ ᱠᱟᱜ ᱛᱤᱧᱟ ᱤᱧᱫᱚ ᱦᱮᱰ ᱯᱷᱳᱱᱤᱧ ᱦᱟᱛᱟᱣ ᱟᱹᱜᱩᱭᱟ ᱵᱳᱞᱯᱩᱨ ᱪᱟᱞᱟᱣ ᱠᱟᱛᱮᱫ ᱪᱟᱞᱟᱣ ᱠᱟᱛᱮᱫ ᱚᱲᱟᱜ ᱨᱮ ᱯᱚᱭᱥᱟᱧ ᱠᱚᱭ ᱠᱮᱫ ᱠᱚᱣᱟ ᱠᱚᱭ ᱠᱟᱛᱮᱫ ᱤᱧ ᱪᱟᱞᱟᱣᱱᱟ ᱵᱳᱞᱯᱩᱨ ᱦᱮᱰ ᱯᱷᱳᱱ ᱫᱚᱠᱟᱱ ᱨᱤᱧ ᱪᱟᱞᱟᱣᱱᱟ ᱦᱮᱰ ᱯᱷᱳᱱᱤᱧ ᱵᱟᱪᱷᱟᱣ ᱠᱮᱫᱟ ᱵᱟᱪᱷᱟᱣ ᱠᱟᱛᱮᱫ ᱤᱧ ᱟᱸᱡᱚᱢ ᱞᱮᱜᱟ ᱠᱮᱫᱟ ᱵᱮᱥ ᱢᱚᱸᱡᱽ ᱜᱮ ᱟᱸᱡᱚᱢᱚᱜ ᱠᱟᱱᱟ ᱟᱸᱡᱚᱢ ᱠᱟᱛᱮᱧ ᱤᱧ ᱠᱩᱞᱤ ᱠᱮᱫᱮᱭᱟ ᱛᱤᱱᱟᱹᱜ ᱮᱢ ᱫᱟᱢ ᱟᱜ ᱠᱟᱱᱟ ᱟᱫᱚᱭ ᱞᱟᱹᱭ ᱠᱮᱫᱟ ᱡᱮ ᱢᱚᱬᱮᱥᱚ ᱴᱟᱠᱟ ᱢᱚᱬᱮᱥᱚ ᱴᱟᱠᱟᱭ ᱫᱟᱢ ᱟᱹᱫᱤᱧᱟ ᱟᱫᱚᱧ ᱢᱮᱛᱟᱭ ᱠᱟᱱᱟᱵᱟᱢ ᱠᱚᱢ ᱠᱚᱢ ᱢᱮ ᱛᱷᱚᱲᱟ ᱟᱫᱚᱭ ᱞᱟᱹᱭ ᱠᱮᱫᱟ ᱵᱟᱝ ᱵᱟᱝ ᱵᱟᱹᱧ ᱠᱚᱢᱼᱟ ᱟᱫᱚᱧ ᱢᱮᱱᱫᱟ ᱛᱟᱦᱚᱞᱮ ᱴᱷᱤᱠ ᱜᱮᱭᱟ ᱤᱱᱟᱹᱜ ᱛᱮᱜᱮᱧ ᱦᱟᱛᱟᱣ ᱟᱹᱜᱩ ᱠᱮᱫᱟ ᱦᱟᱛᱟᱣ ᱠᱟᱛᱮᱫ ᱚᱲᱟᱜᱨᱤᱧ ᱦᱮᱡ ᱮᱱᱟ ᱚᱲᱟᱜ ᱨᱤᱧ ᱟᱸᱡᱚᱢ ᱵᱟᱲᱟ ᱠᱮᱫᱟ ᱟᱵᱟᱨ ᱢᱚᱸᱡᱽ ᱜᱮ ᱟᱸᱡᱚᱢᱚᱜ ᱠᱟᱱᱟ ᱵᱟᱨ ᱯᱮ ᱫᱤᱱ ᱯᱮ ᱯᱩᱱ ᱫᱤᱱ ᱢᱚᱸᱡᱽ ᱜᱮ ᱪᱟᱞᱟᱣᱱᱟ ᱪᱟᱞᱟᱣ ᱠᱟᱛᱮᱫ ᱢᱚᱬᱮ ᱫᱤᱱ ᱯᱚᱨ ᱠᱷᱟᱨᱟᱯ ᱮᱱᱟ ᱟᱵᱟᱨ ᱮᱜᱮᱨ ᱫᱤᱧ ᱠᱟᱱᱟ ᱩᱱᱟᱹᱜ ᱫᱟᱢ ᱛᱮᱢ ᱦᱟᱛᱟᱣ ᱠᱮᱫᱟ ᱪᱮᱫᱠᱟᱱᱟᱜ ᱦᱮᱰ ᱯᱷᱳᱱᱮᱢ ᱦᱟᱛᱟᱣ ᱟᱹᱜᱩ ᱟᱠᱟᱫᱟ ᱟᱫᱚ ᱞᱚᱠᱥᱟᱱ ᱱᱟᱢ ᱛᱳ ᱧᱮᱞ ᱠᱟᱛᱮᱫ ᱵᱟᱢ ᱦᱟᱛᱟᱣ ᱟᱹᱜᱩ ᱞᱮᱫᱟ ᱢᱚᱸᱡᱽ ᱧᱚᱜ ᱟᱫᱚᱧ ᱢᱮᱛᱟ ᱠᱚ ᱠᱟᱱᱟ ᱚᱸᱰᱮ ᱢᱟ ᱴᱷᱤᱠ ᱜᱤᱧ ᱟᱸᱡᱚᱢ ᱴᱷᱤᱠᱜᱮ ᱟᱸᱡᱚᱢ ᱞᱮᱫ ᱢᱚᱸᱡᱜᱮ ᱟᱸᱡᱚᱢᱚᱜ ᱠᱟᱱ ᱛᱟᱸᱦᱮᱜᱼᱟ ᱪᱤᱠᱟᱹ ᱪᱚᱝ ᱠᱷᱟᱨᱟᱯ ᱮᱱ ᱯᱚᱨᱮᱨ ᱵᱟᱨᱤᱧ ᱦᱟᱛᱟᱣ ᱟᱹᱜᱩ ᱠᱷᱟᱡᱫᱚ ᱢᱚᱸᱡᱽ ᱧᱚᱜ ᱢᱚᱸᱡᱽ ᱧᱚᱜ ᱧᱮᱞ ᱛᱤᱧ ᱦᱟᱛᱟᱣ ᱟᱹᱜᱩᱭᱟ ᱢᱚᱸᱡᱽᱛᱮ ᱥᱟᱣᱩᱱᱰ ᱠᱚᱧ ᱟᱸᱡᱚᱢᱟ